ᱥᱮᱨᱢᱟ ᱨᱮᱱᱟᱜ ᱜᱷᱚᱴᱚᱱᱟ ᱤᱧ ᱧᱮᱞᱟᱠᱟᱫᱼᱟ ᱟᱨ ᱡᱟᱦᱟᱸ ᱵᱷᱩᱨᱠᱟᱹᱜ ᱤᱯᱤᱞᱫᱚ ᱯᱟᱨᱠᱚᱢ ᱩᱱᱠᱚ ᱠᱚ ᱧᱮᱞ ᱟᱠᱟᱫ ᱠᱚᱣᱟ ᱯᱟᱨᱠᱚᱢ ᱤᱯᱤᱞ ᱥᱮᱨᱢᱟᱨᱮᱠᱚ ᱧᱮᱞᱚᱜ ᱠᱷᱟᱱ ᱡᱟᱦᱟᱸ ᱜᱷᱚᱴᱚᱱᱟ ᱜᱷᱚᱴᱟᱜᱼᱟ ᱫᱷᱩᱢᱠᱮᱛᱩ ᱢᱮᱱᱫᱚ ᱡᱟᱦᱟᱸᱫᱚ ᱥᱮᱨᱢᱟ ᱨᱮᱱᱟᱜ ᱧᱩᱨᱩᱜᱼᱟ ᱚᱱᱟ ᱥᱮᱨᱢᱟ ᱠᱷᱚᱱ ᱧᱩᱨᱩᱜ ᱛᱳ ᱟᱵᱚ ᱫᱤᱥᱚᱢᱫᱚ ᱚᱱᱟᱛᱮ ᱡᱚᱛᱚ ᱟᱵᱚᱠᱚ ᱜᱚᱡᱦᱚᱸ ᱫᱟᱲᱮᱭᱟᱜᱼᱟ ᱟᱨ ᱫᱷᱩᱢᱠᱮᱛᱩᱫᱚ ᱢᱤᱫᱴᱟᱝ ᱢᱟᱱᱮ ᱫᱷᱤᱨᱤ ᱞᱮᱠᱟ ᱥᱮᱬᱟ ᱚᱱᱮ ᱪᱟᱹᱴᱟᱹᱱᱤ ᱫᱷᱤᱨᱤ ᱞᱮᱠᱟ ᱚᱱᱠᱟ ᱧᱩᱨᱩᱜᱼᱟ ᱟᱨ ᱠᱟᱹᱴᱤᱡ ᱥᱮᱬᱟᱨᱮ ᱧᱩᱨᱩᱜᱼᱟ ᱡᱟᱦᱟᱸᱫᱚ ᱟᱵᱚᱠᱚ ᱫᱤᱥᱚᱢ ᱠᱚᱨᱮᱦᱚᱸ ᱧᱩᱨ ᱫᱟᱲᱮᱭᱟᱜᱼᱟ ᱟᱨ ᱜᱷᱩᱱᱟᱱᱟᱛᱩᱫᱚ ᱟᱵᱚ ᱠᱮ ᱱᱩᱠᱥᱟᱱᱮ ᱡᱟᱦᱟᱱᱟᱜ ᱮ ᱪᱮᱠᱟ ᱫᱟᱲᱮᱭᱟᱵᱚᱱᱟ ᱟᱨ ᱜᱷᱩᱢᱟᱱᱛᱩᱫᱚ ᱟᱹᱰᱤ ᱰᱷᱮᱨ ᱜᱷᱚᱴᱚᱱᱟᱦᱚᱸ ᱜᱚᱴᱟᱣ ᱫᱟᱲᱮᱜᱼᱟ ᱜᱷᱩᱢᱟᱱᱛᱩ ᱛᱮᱫᱚ ᱡᱟᱦᱟᱸᱫᱚ ᱜᱷᱩᱢᱟᱱᱛᱩᱫᱚ ᱥᱮᱨᱢᱟ ᱠᱷᱚᱱ ᱧᱩᱨᱩᱜ ᱡᱟᱦᱟᱜ ᱡᱟᱦᱟᱸᱫᱚ ᱥᱮᱸᱜᱮᱞ ᱞᱮᱠᱟ ᱧᱮᱞᱚᱜᱼᱟ ᱟᱨ ᱚᱱᱟᱫᱚ ᱟᱵᱚ ᱫᱤᱥᱚᱢᱨᱮ ᱟᱞᱚ ᱧᱩᱨᱩᱜ ᱢᱟ ᱢᱟᱱᱛᱩᱫᱚ ᱟᱨ ᱥᱮᱨᱢᱟᱨᱮ ᱪᱟᱸᱫᱳ ᱜᱟᱦᱱᱟᱜᱦᱚᱸ ᱦᱩᱭᱩᱜᱼᱟ ᱟᱨ ᱪᱟᱸᱫᱳ ᱜᱟᱦᱱᱟ ᱫᱚ ᱩᱱᱤ ᱡᱚᱦᱚᱜᱫᱚ ᱪᱟᱸᱫᱳ ᱜᱟᱦᱱᱟ ᱡᱚᱦᱚᱜᱫᱚ ᱦᱚᱲᱢᱚᱨᱮ ᱡᱟᱦᱟᱸ ᱯᱮᱨᱮᱡ ᱦᱚᱲᱢᱚᱠᱚ ᱛᱟᱦᱮᱱᱟ ᱩᱱᱠᱩᱠᱚ ᱡᱟᱦᱟᱱᱟᱜ ᱵᱟᱠᱚ ᱠᱟᱹᱢᱤᱭᱟ ᱟᱨ ᱩᱱᱠᱩᱫᱚ ᱪᱟᱸᱫᱳ ᱜᱟᱦᱱᱟ ᱡᱚᱦᱚᱜᱫᱚ ᱡᱟᱦᱟᱱᱟᱜᱠᱚ ᱟᱹᱲᱛᱤ ᱵᱟᱹᱲᱛᱤ ᱵᱟᱠᱚ ᱠᱟᱹᱢᱤᱭᱟ ᱟᱨ ᱟᱵᱚᱫᱚ ᱪᱟᱸᱫᱳ ᱜᱟᱦᱱᱟ ᱡᱚᱦᱚᱜᱫᱚ ᱥᱮᱨᱢᱟᱥᱮᱫ ᱫᱚ ᱵᱟᱵᱚ ᱧᱮᱞᱟ ᱡᱟᱦᱟᱸᱫᱚ ᱪᱟᱸᱫᱳ ᱫᱚ ᱠᱟᱥᱟ ᱛᱷᱟᱹᱨᱤᱨᱮ ᱥᱮ ᱫᱟᱜ ᱨᱮᱵᱚᱱ ᱧᱮᱞᱮᱭᱟ ᱟᱨ ᱟᱵᱚ ᱥᱮᱨᱢᱟᱥᱮᱫ ᱵᱟᱵᱚ ᱠᱚᱭᱚᱜᱟ ᱡᱟᱦᱟᱸᱫᱚ ᱚᱱᱟᱛᱮ ᱡᱟᱦᱟᱱᱟᱜ ᱜᱷᱚᱴᱚᱱᱟᱦᱚᱸ ᱜᱷᱚᱴᱟᱣ ᱫᱟᱲᱮᱭᱟᱜᱼᱟ